ᱛᱤᱨᱞᱟᱹ ᱠᱚᱣᱟᱜ ᱪᱟᱸᱫᱳᱠᱤᱭᱟᱹ ᱪᱤᱠᱤᱛᱥᱟ ᱫᱚ ᱱᱚᱣᱟ ᱞᱟᱹᱜᱤᱫ ᱦᱩᱭᱩᱜᱼᱟ ᱪᱟᱸᱫᱳ ᱨᱮ ᱢᱤᱫ ᱫᱷᱟᱹᱣ ᱵᱟᱦᱟ ᱵᱩᱥᱟᱹᱲᱚᱜ ᱛᱟᱠᱚᱣᱟ ᱚᱱᱟ ᱞᱟᱹᱜᱤᱫ ᱦᱩᱭᱩᱜᱼᱟ ᱟᱨ ᱱᱮᱛᱟᱨ ᱫᱚ ᱪᱟᱸᱫᱳᱠᱤᱭᱟᱹ ᱛᱤᱠᱤᱪᱪᱷᱟ ᱦᱚᱸ ᱛᱤᱨᱞᱟᱹ ᱠᱚᱣᱟᱜ ᱟᱹᱰᱤ ᱵᱮᱥ ᱜᱮ ᱦᱩᱭᱩᱜ ᱠᱟᱱᱟ ᱪᱮᱫᱟᱜ ᱥᱮ ᱱᱮᱛᱟᱨ ᱫᱚ ᱟᱹᱰᱤ ᱯᱨᱚᱠᱟᱨᱟᱜ ᱚᱱᱠᱟᱱᱟᱜ ᱥᱟᱢᱟᱱ ᱠᱚ ᱦᱤᱡᱩᱜ ᱠᱟᱱᱟ ᱡᱟᱦᱟᱸᱛᱮ ᱢᱟᱲᱟᱝ ᱫᱚ ᱞᱩᱜᱽᱲᱤᱡ ᱡᱟᱭᱜᱟ ᱨᱮ ᱱᱮᱛᱟᱨ ᱫᱚ ᱯᱮᱰ ᱠᱚ ᱤᱭᱩᱥ ᱮᱫᱟ ᱡᱟᱦᱟᱸ ᱛᱮ ᱟᱹᱰᱤ ᱱᱟᱯᱟᱭ ᱦᱩᱭᱩᱜ ᱠᱟᱱᱟ ᱟᱨ ᱱᱚᱣᱟ ᱨᱮᱭᱟᱜ ᱦᱚᱸ ᱡᱚᱠᱷᱚᱱ ᱱᱚᱣᱟ ᱯᱤᱨᱤᱭᱳᱰ ᱨᱮ ᱫᱚ ᱡᱟᱦᱟᱱᱟᱜ ᱵᱚᱸᱜᱟᱼᱵᱩᱨᱩ ᱠᱟᱹᱢᱤ ᱠᱚ ᱵᱟᱭ ᱦᱩᱭ ᱵᱟᱭ ᱦᱩᱭᱩᱜᱼᱟ ᱩᱱᱤ ᱦᱚᱲ ᱡᱟᱦᱟᱸᱭᱟᱜ ᱡᱟᱦᱟᱸᱭᱟᱜ ᱪᱟᱸᱫᱳᱠᱤᱭᱟᱹ ᱛᱤᱠᱤᱪᱪᱷᱟ ᱦᱩᱭᱩᱜ ᱠᱟᱱᱟ ᱵᱚᱸᱜᱟᱼᱵᱩᱨᱩ ᱨᱮ ᱱᱚᱝᱠᱟᱱ ᱥᱚᱢᱚᱭ ᱨᱮᱫᱚ ᱵᱟᱝ ᱥᱟᱶ ᱨᱮ ᱛᱟᱦᱮᱱ ᱨᱮᱭᱟᱜ ᱠᱟᱱᱟ ᱱᱚᱣᱟ ᱦᱩᱭ ᱵᱟᱲᱟ ᱠᱟᱛᱮᱫ ᱜᱮ ᱩᱢ ᱯᱷᱟᱨᱪᱟ ᱵᱟᱲᱟ ᱠᱟᱛᱮᱫ ᱜᱮ ᱜᱮ ᱱᱚᱣᱟ ᱠᱚᱨᱮ ᱫᱚ ᱥᱟᱹᱢᱤᱞ ᱫᱚᱨᱠᱟᱨ ᱟᱹᱰᱤᱜᱟᱱ ᱚᱱᱠᱟᱱ ᱡᱤᱱᱤᱥ ᱢᱮᱱᱟᱜᱼᱟ ᱡᱟᱦᱟᱸ ᱨᱮ ᱢᱟᱲᱟᱝ ᱫᱚ ᱛᱟᱦᱮᱸᱫ ᱫᱟᱠᱟ ᱩᱛᱩ ᱦᱚᱸ ᱵᱟᱵᱚᱱ ᱪᱚᱸᱫᱟᱭᱮᱫ ᱠᱟᱱ ᱛᱟᱦᱮᱸ ᱠᱟᱱᱟ ᱡᱚᱵᱽᱛᱚᱠ ᱥᱟᱯᱷᱟᱼᱥᱟᱹᱯᱷᱤ ᱵᱟᱭ ᱦᱩᱭ ᱞᱮᱱᱠᱷᱟᱱ ᱛᱚᱵᱮ ᱠᱷᱟᱱ ᱱᱚᱣᱟ ᱡᱤᱱᱤᱥ ᱠᱚᱨᱮ ᱫᱚ ᱵᱟᱝᱵᱚᱱ ᱢᱮᱥᱟᱜ ᱠᱟᱱ ᱛᱟᱦᱮᱸ ᱠᱟᱱᱟ ᱞᱮᱠᱤᱱ ᱱᱮᱛᱟᱨ ᱫᱚ ᱚᱱᱟ ᱠᱚᱦᱚᱸ ᱦᱩᱭᱩᱜ ᱠᱟᱱ ᱜᱮᱭᱟ ᱢᱮᱥᱟᱜ ᱠᱟᱱ ᱜᱮᱭᱟ ᱠᱚ ᱞᱮᱠᱤᱱ ᱮᱱ ᱨᱮᱦᱚᱸ ᱟᱹᱰᱤ ᱰᱷᱮᱨ ᱚᱱᱠᱟᱱ ᱡᱟᱭᱜᱟ ᱢᱮᱱᱟᱜᱼᱟ ᱡᱟᱦᱟᱸ ᱛᱮ ᱢᱟᱱᱮ ᱱᱤᱛᱚᱝ ᱦᱚᱸ ᱢᱮᱥᱟ ᱫᱚ ᱵᱟᱝ ᱫᱚᱨᱠᱟᱨ ᱜᱮ ᱥᱟᱯᱷᱟᱼᱥᱟᱹᱯᱷᱤ ᱟᱨ ᱥᱟᱶᱟᱨ ᱛᱮ ᱟᱛᱮᱫ ᱞᱟᱹᱜᱤᱫ ᱛᱮ ᱱᱚᱣᱟᱫᱚ ᱡᱮᱛᱮ ᱦᱚᱲᱜᱮ ᱥᱚᱱᱛᱚᱨ ᱫᱚᱨᱠᱟᱨᱚᱜ ᱠᱟᱱᱟ